ᱟᱞᱮᱥᱮᱫ ᱢᱟ ᱠᱩᱧ ᱢᱟ ᱵᱟᱹᱱᱩᱜ ᱛᱮ ᱵᱟᱹᱧ ᱧᱮᱞ ᱟᱠᱟᱫᱟ ᱟᱞᱮ ᱥᱮᱫ ᱫᱚ ᱞᱟᱹᱴᱩ ᱞᱟᱹᱴᱩ ᱰᱚᱵᱷᱟᱜ ᱢᱮᱱᱟᱜ ᱠᱟᱫᱟ ᱚᱱᱟ ᱠᱷᱚᱱ ᱫᱟᱜ ᱞᱩ ᱨᱟᱠᱟᱵ ᱛᱮ ᱵᱟᱞᱴᱤᱱ ᱵᱟᱵᱮᱨ ᱠᱟᱛᱮᱫ ᱞᱮ ᱞᱩ ᱨᱟᱠᱟᱵᱟ ᱟᱨ ᱱᱤᱛᱚᱜ ᱢᱟ ᱞᱟᱭᱤᱱ ᱦᱮᱡ ᱟᱠᱟᱱ ᱠᱷᱚᱱ ᱢᱟ ᱢᱟᱨᱥᱟᱞ ᱵᱤᱫ ᱠᱟᱛᱮᱫ ᱚᱱᱟᱠᱷᱚᱱ ᱜᱮ ᱫᱟᱜ ᱠᱚᱢ ᱥᱚᱢᱚᱭ ᱨᱮ ᱟᱹᱰᱤ ᱟᱭᱢᱟ ᱟᱭᱢᱟ ᱫᱟᱜ ᱚᱰᱚᱜᱚᱜ ᱠᱟᱱᱟ ᱟᱹᱰᱤ ᱥᱩᱵᱤᱫᱟ ᱦᱩᱭ ᱠᱟᱱᱟ